ᱟᱵᱚ ᱵᱚᱱ ᱧᱮᱞ ᱠᱟᱫᱟ ᱟᱵᱚ ᱦᱚᱲ ᱫᱚ ᱟᱹᱰᱤ ᱞᱮᱠᱟ ᱵᱚᱱ ᱦᱩᱭᱩᱜ ᱜᱮᱭᱟ ᱚᱠᱚᱭ ᱫᱚ ᱟᱹᱰᱤ ᱢᱳᱴᱟᱭ ᱦᱩᱭᱩᱜᱼᱟᱭ ᱚᱠᱚᱭ ᱫᱚ ᱯᱟᱛᱞᱟ ᱜᱮ ᱦᱩᱭᱩᱜ ᱜᱮᱭᱟ ᱢᱮᱱᱠᱷᱟᱱ ᱡᱟᱦᱟᱸᱭ ᱠᱚ ᱢᱳᱴᱟᱧᱚᱜ ᱜᱮᱭᱟ ᱠᱚ ᱩᱱᱠᱩ ᱠᱚᱫᱚ ᱟᱠᱚᱣᱟᱜ ᱚᱱᱟᱦᱚᱲᱢᱚ ᱨᱮᱱᱟᱜ ᱳᱡᱚᱱ ᱠᱚᱢ ᱞᱟᱹᱜᱤᱫ ᱛᱮ ᱡᱟᱦᱟᱸ ᱠᱟᱹᱢᱤ ᱠᱚᱨᱟ ᱞᱟᱜᱟᱣ ᱦᱩᱭᱩᱜ ᱠᱚ ᱜᱮᱭᱟ ᱚᱱᱟ ᱫᱚ ᱦᱩᱭᱩᱜ ᱠᱟᱱᱟ ᱱᱤᱝᱠᱟᱹ ᱫᱤᱱᱟᱹᱢ ᱦᱤᱞᱳᱜ ᱫᱟᱹᱲᱟᱜ ᱵᱮᱭᱟᱢ ᱥᱮ ᱯᱮᱴᱤ ᱠᱚ ᱠᱚᱨᱟᱣ ᱞᱟᱜᱟᱣ ᱮᱭᱟ ᱡᱟᱛᱮ ᱟᱭᱟᱜ ᱦᱚᱲᱢᱚ ᱨᱮᱱᱟᱜ ᱳᱡᱚᱱ ᱠᱟᱹᱴᱤᱡ ᱠᱚᱢᱚᱜ ᱛᱟᱭ ᱢᱟ